ᱤᱧ ᱦᱚᱸ ᱯᱷᱳᱱ ᱠᱤᱨᱤᱧ ᱫᱩᱧ ᱢᱮᱱ ᱵᱟᱲᱟᱭᱮᱫᱟ ᱟᱫᱚ ᱯᱷᱳᱱᱤᱧ ᱯᱚᱭᱥᱟ ᱠᱚ ᱮᱢᱟᱣᱟᱫᱤᱧ ᱠᱷᱟᱡ ᱯᱷᱳᱱ ᱠᱤᱨᱤᱧᱤᱧ ᱪᱟᱞᱟᱣᱮᱱᱟ ᱵᱳᱞᱯᱩᱨ ᱛᱮ ᱟᱫᱚᱧ ᱢᱮᱛᱟᱣᱟᱠᱚ ᱠᱟᱱᱟ ᱵᱷᱟ ᱜᱤ ᱢᱟᱪᱷᱟ ᱧᱚᱜᱼᱟᱜ ᱵᱷᱟ ᱜᱤ ᱠᱳᱢᱯᱟᱱᱤ ᱯᱷᱳᱱ ᱤᱢᱟᱹᱧ ᱯᱮ ᱟᱫᱚ ᱟᱭᱢᱟ ᱠᱚ ᱩᱫᱩᱜ ᱵᱟᱲᱟᱣᱟᱫᱤᱧᱟ ᱩᱫᱩᱜ ᱵᱟᱲᱟ ᱠᱟᱛᱤᱧ ᱧᱮᱞ ᱠᱮᱫᱟ ᱚᱸᱰᱮ ᱢᱟ ᱴᱷᱤᱠ ᱜᱤᱧ ᱵᱩᱡᱷᱟᱹᱣ ᱠᱮᱫ ᱠᱤᱱᱛᱩ ᱚᱲᱟᱜ ᱛᱮ ᱟᱜᱩ ᱠᱟᱛᱮ ᱤᱧ ᱧᱮᱞᱫᱟ ᱵᱮᱴᱟᱨᱤ ᱦᱚᱸ ᱥᱟᱨᱵᱷᱟᱨ ᱵᱟᱭ ᱮᱢᱫᱟ ᱪᱷᱚᱵᱤ ᱢᱚᱸᱡ ᱛᱮ ᱵᱟᱠᱚ ᱦᱤᱡᱩᱜ ᱠᱟᱱᱟ ᱪᱮᱫᱞᱮᱠᱟ ᱪᱚ ᱡᱷᱟᱯᱥᱟᱼᱡᱷᱟᱯᱥᱟ ᱠᱚ ᱦᱤᱡᱩᱜ ᱠᱟᱱᱟ ᱪᱷᱚᱵᱤ ᱟᱫᱚᱧ ᱪᱤᱱᱛᱟᱜ ᱠᱟᱱᱟ ᱵᱮᱴᱟᱨᱤ ᱜᱮ ᱰᱟᱣᱩᱱᱚᱜ ᱠᱟᱱᱟ ᱥᱮ ᱪᱮᱫ ᱪᱮᱠᱟᱜ ᱠᱟᱱᱟ ᱚᱱᱠᱟ ᱫᱚ ᱵᱟᱹᱧ ᱵᱩᱡᱽ ᱫᱟᱲᱮᱭᱟᱜ ᱠᱟᱱᱟ ᱟᱫᱚ ᱱᱮᱛᱟᱨ ᱠᱩᱡ ᱤᱧ ᱧᱮᱞᱮᱫ ᱠᱚᱣᱟ ᱜᱤᱫᱟᱹᱨᱼᱯᱤᱫᱟᱹᱨ ᱡᱚᱛᱛᱚ ᱠᱷᱚᱱ ᱮᱛᱚ ᱵᱮᱣᱦᱟᱨ ᱫᱟᱠᱚ ᱯᱷᱳᱱ ᱢᱟᱱᱮ ᱠᱷᱟᱟᱯ ᱥᱮᱡ ᱜᱮᱠᱚ ᱥᱮᱱ ᱤᱫᱤᱜ ᱠᱟᱱᱟ ᱪᱮᱫᱟᱜ ᱥᱮ ᱚᱞᱚᱜ ᱯᱟᱲᱦᱟᱜ ᱦᱚᱸ ᱵᱟᱹᱲᱤᱡ ᱪᱟᱵᱟᱜ ᱠᱟᱱ ᱛᱟᱠᱚᱣᱟ ᱟᱵᱚᱨ ᱦᱟᱱᱮ ᱤᱭᱩᱴᱩᱵ ᱪᱮᱱᱮᱞ ᱛᱟᱨᱯᱚᱨᱮ ᱡᱚᱛᱚ ᱨᱚᱠᱚᱢ ᱢᱟᱱᱮ ᱯᱷᱳᱱ ᱨᱮ ᱢᱮᱱᱟᱜ ᱠᱟᱫᱟ ᱢᱟᱱᱮ ᱵᱷᱟ ᱜᱤ ᱥᱮᱡ ᱫᱚ ᱵᱟᱠᱚ ᱪᱟᱞᱟᱜ ᱠᱟᱱᱟ ᱠᱷᱟᱨᱟᱯ ᱥᱮᱡ ᱜᱮ ᱜᱤᱫᱽᱨᱟᱹ ᱠᱚ ᱪᱟᱞᱟᱣ ᱤᱫᱤᱜ ᱠᱟᱱᱟ ᱟᱫᱚ ᱚᱱᱟᱜᱤᱧ ᱪᱤᱱᱛᱟᱹᱭ ᱫᱟ ᱯᱷᱳᱱ ᱫᱚ ᱪᱟᱞᱩ ᱮᱱᱛᱮ ᱟᱵᱚ ᱮᱞᱟᱠᱟ ᱨᱮᱱ ᱜᱤᱫᱽᱨᱟᱹ ᱥᱮ ᱱᱤᱭᱟᱹ ᱵᱷᱟᱨᱚᱛᱵᱚᱨᱥᱚ ᱨᱮᱱ ᱜᱤᱫᱽᱨᱟᱹ ᱡᱚᱛᱚ ᱠᱚ ᱵᱟᱹᱲᱤᱡ ᱪᱟᱵᱟᱜ ᱠᱟᱱ ᱛᱟᱵᱚᱱᱟ ᱟᱹᱰᱤ ᱟᱸᱴ ᱩᱭᱦᱟᱹᱨ ᱠᱟᱛᱮ ᱧᱮᱞ ᱦᱩᱭᱩᱜᱼᱟ ᱪᱮᱠᱟᱛᱮ ᱜᱤᱫᱽᱨᱟᱹ ᱱᱩᱱᱟᱹᱜ ᱯᱷᱳᱱ ᱨᱮ ᱤᱭᱩᱴᱩᱵ ᱪᱮᱱᱮᱞ ᱜᱮᱢ ᱪᱮᱠᱟᱛᱮᱠᱚ ᱯᱟᱹᱨᱠᱟᱹᱣ ᱟᱠᱟᱱᱟ